ᱤᱧᱫᱚ ᱠᱟᱹᱴᱤᱡ ᱠᱷᱚᱱ ᱜᱮ ᱪᱤᱛᱟᱹᱨ ᱟᱸᱠᱟᱣᱨᱮ ᱵᱷᱟᱜᱤᱧ ᱵᱩᱡᱷᱟᱹᱣᱮᱫ ᱛᱟᱦᱮᱫ ᱤᱱᱟᱹ ᱠᱟᱛᱮᱱ ᱱᱟᱥᱮᱱᱟᱜ ᱞᱟᱹᱴᱩ ᱞᱟᱹᱴᱩᱛᱮ ᱟᱭᱢᱟ ᱡᱟᱭᱜᱟ ᱠᱚᱨᱮᱜᱮ ᱯᱚᱨᱛᱤᱡᱳᱜᱤᱛᱟ

ᱚᱱᱟ ᱠᱚᱨᱮᱧ ᱥᱮᱞᱮᱫ ᱞᱮᱱᱟ ᱮᱱᱠᱷᱟᱱ ᱚᱱᱟ ᱠᱚᱨᱮᱦᱚᱸ ᱟᱭᱢᱟ ᱥᱤᱨᱯᱟᱹ ᱜᱮᱧ ᱧᱟᱢ ᱞᱮᱫᱟ ᱱᱤᱛ ᱫᱚ ᱟᱛᱩ ᱫᱤᱥᱚᱢᱨᱮ ᱢᱮᱱᱟᱜ ᱤᱧᱛᱮ ᱵᱟᱦᱟᱨᱮ ᱥᱚᱦᱚᱨᱟᱭᱨᱮ ᱡᱟᱦᱟᱸ ᱟᱵᱚᱣᱟᱜ ᱵᱷᱤᱛᱨᱮ ᱵᱚᱱ ᱥᱟᱡᱟᱣᱟ ᱚᱱᱟ ᱥᱟᱡᱟᱣ ᱥᱟᱡᱟᱣ ᱚᱠᱛᱚᱜᱮ ᱟᱹᱰᱤ ᱟᱭᱢᱟ ᱵᱷᱟᱜᱤ ᱵᱷᱟᱜᱤ ᱪᱤᱛᱟᱹᱨᱠᱚᱧ ᱟᱸᱠᱟᱣ ᱠᱚᱣᱟ

ᱚᱱᱟ ᱥᱟᱶᱛᱮ ᱮᱱᱮᱡ ᱥᱮᱨᱮᱧ ᱪᱤᱛᱟᱹᱨ ᱥᱮ ᱡᱤᱵᱽ ᱡᱤᱭᱟᱹᱞᱤ ᱫᱟᱨᱮ ᱱᱟᱹᱲᱤ ᱪᱤᱛᱟᱹᱨ ᱠᱚᱦᱚᱧ ᱚᱸᱰᱮᱧ ᱥᱟᱵ ᱨᱟᱠᱟᱵᱟ ᱡᱟᱦᱟᱸ ᱧᱮᱞ ᱠᱟᱛᱮᱫ ᱟᱵᱚ ᱦᱚᱲ ᱠᱚᱣᱟᱜ ᱢᱚᱱᱮ ᱡᱤᱭᱟᱹᱲ ᱜᱚᱫᱚᱜ ᱛᱟᱠᱚᱣᱟ ᱚᱱᱠᱟᱱᱟᱜ ᱪᱤᱛᱟᱹᱨ ᱠᱚ ᱟᱸᱠᱟᱣᱟ